ᱟᱵᱚᱣᱟᱜ ᱞᱟᱠᱪᱟᱨ ᱨᱮ ᱢᱩᱲᱩᱫ ᱡᱤᱵᱤᱠᱟ ᱫᱚ ᱮᱱᱮᱡᱼᱥᱮᱨᱮᱧ ᱦᱚᱨᱚᱜᱼᱵᱟᱸᱫᱮ ᱱᱤᱭᱟᱹ ᱠᱚᱜᱮ ᱠᱟᱱᱟ ᱟᱨ ᱡᱮ ᱨᱚᱠᱚᱢ ᱟᱵᱚᱣᱟᱜ ᱦᱚᱨᱚᱜ ᱵᱟᱸᱫᱮᱢᱟ ᱥᱮᱫᱟᱭ ᱠᱷᱚᱱ ᱜᱮ ᱟᱵᱚᱣᱟᱜ ᱫᱚ ᱥᱮ ᱱᱚᱣᱟ ᱥᱟᱫᱟ ᱥᱟᱹᱲᱤ ᱠᱚ ᱟᱨ ᱟᱨᱟᱜ ᱯᱟᱹᱲ ᱠᱟᱛᱮᱫ ᱜᱮ ᱱᱟᱦᱟᱜ ᱵᱚᱸᱜᱟᱵᱩᱨᱩ ᱠᱚᱫᱚ ᱵᱚᱱ ᱠᱩᱲᱤ ᱦᱚᱯᱚᱱ ᱠᱚ ᱱᱚᱝᱠᱟᱱ ᱯᱚᱥᱟᱠ ᱠᱚ ᱦᱚᱨᱚᱜ ᱠᱟᱛᱮᱫ ᱵᱚᱱ ᱥᱮᱵᱟᱼᱫᱮᱵᱟ ᱟᱠᱟᱫ ᱠᱚᱣᱟ ᱟᱨ ᱠᱚᱲᱟ ᱦᱚᱯᱚᱱᱢᱟ ᱫᱷᱩᱛᱤ ᱠᱟᱛᱮᱫ ᱜᱮ

ᱤᱱᱠᱟᱹ ᱠᱟᱛᱮᱫ ᱜᱮ ᱵᱚᱸᱜᱟ ᱵᱩᱨᱩ ᱠᱚᱫᱚ ᱵᱚᱱ ᱥᱮᱵᱟ ᱟᱹᱜᱩ ᱟᱠᱟᱫ ᱠᱚᱣᱟ ᱟᱫᱚ ᱱᱤᱛᱚᱜ ᱟᱹᱰᱤ ᱨᱚᱠᱚᱢ ᱥᱚᱢᱟᱡᱽ ᱨᱮᱱᱟᱜ ᱦᱟᱱᱟ ᱫᱷᱚᱨᱚᱢ ᱱᱷᱟᱣᱟ ᱫᱷᱚᱨᱚᱢ ᱦᱟᱸᱰᱮᱼᱱᱷᱟᱰᱮ ᱧᱮᱞ ᱠᱟᱛᱮᱫ ᱟᱵᱚ ᱦᱚᱸ ᱚᱱᱟ ᱠᱚᱨᱮ ᱠᱷᱚᱱ ᱱᱟᱥᱮ ᱱᱟᱜ ᱵᱩᱡᱷᱟᱹᱣ ᱨᱮᱱᱟᱜ ᱵᱚᱱ ᱱᱚᱝᱠᱟ ᱵᱚᱱ ᱡᱟᱠᱮ ᱡᱮᱢᱚᱱ ᱫᱚᱵᱚᱱ ᱨᱤᱠᱟᱹ ᱡᱚᱝ ᱠᱟᱱᱟ ᱛᱚᱵᱮ ᱚᱱᱟ ᱠᱚᱫᱚ ᱦᱩᱭᱩᱜ ᱵᱟᱝ ᱞᱟᱹᱠᱛᱤ ᱠᱟᱱᱟ ᱱᱤᱡᱮᱨᱟᱜ ᱫᱷᱚᱨᱚᱢ ᱨᱮᱱᱟᱜ ᱟᱹᱨᱤᱪᱟᱹᱞᱤ ᱡᱟᱦᱟᱸ ᱢᱮᱱᱟᱜᱼᱟ ᱚᱱᱟ ᱫᱚ ᱟᱵᱚ ᱡᱟᱦᱟᱸ ᱠᱟᱛᱮᱫ ᱜᱮ ᱚᱱᱠᱟ ᱠᱟᱛᱮᱫ ᱫᱚᱦᱚ ᱠᱟᱛᱮᱫ ᱟᱵᱚᱣᱟᱜ ᱵᱟᱧᱪᱟᱣ ᱫᱚᱦᱚ ᱫᱚᱨᱠᱟᱨ ᱠᱟᱱᱟ ᱟᱨ ᱛᱚᱵᱮ ᱟᱱᱟᱜ ᱟᱵᱚᱣᱟ ᱫᱷᱚᱨᱚᱢ ᱟᱨ ᱫᱟᱲᱮ ᱠᱚᱫᱚ ᱵᱚᱱ ᱵᱚᱸᱜᱟᱵᱩᱨᱩ ᱴᱷᱮᱱ ᱦᱚᱸ ᱵᱚᱱ ᱧᱟᱢ ᱫᱟᱲᱮᱭᱟᱜᱼᱟ ᱦᱚᱭ ᱱᱤᱭᱟᱹ ᱜᱮ